ᱤᱧ ᱡᱟᱦᱟᱱᱟᱜ ᱨᱩ ᱥᱟᱯᱟᱵ ᱫᱩᱧ ᱨᱩᱭ ᱜᱮᱭᱟ ᱟᱨ ᱛᱩᱢᱫᱟᱜ ᱴᱟᱢᱟᱠ ᱦᱚᱧ ᱨᱩ ᱵᱟᱲᱟᱭ ᱜᱮᱭᱟ ᱚᱱᱟ ᱦᱚᱸ ᱟᱹᱰᱤ ᱨᱟᱹᱥᱠᱟᱹᱧ ᱵᱩᱰᱷᱟᱹ ᱵᱩᱡᱷᱟᱹᱣᱟ ᱟᱹᱰᱤ ᱵᱮᱥᱮᱧ ᱵᱩᱡᱷᱟᱹᱣᱟ ᱟᱨ ᱛᱩᱢᱫᱟᱜ ᱴᱟᱢᱟᱠ ᱦᱚᱸ ᱥᱟᱡᱟᱣ ᱠᱟᱛᱮᱫ ᱜᱮᱞᱮ ᱤᱫᱤᱭᱟ ᱟᱨ ᱨᱩ ᱡᱚᱠᱷᱚᱱ ᱦᱚᱸᱞᱮ ᱥᱟᱡᱟᱣ ᱠᱚᱜ ᱜᱮᱭᱟ ᱛᱚᱵᱮ ᱜᱮᱥᱮ ᱵᱮᱥ ᱫᱚᱞᱮ ᱧᱮᱞᱚᱜᱼᱟ ᱟᱨ ᱛᱚᱵᱮ ᱮᱱᱟᱝ ᱜᱮ ᱦᱚᱲ ᱦᱚᱸ ᱧᱮᱧᱮᱞ ᱦᱚᱸᱠᱚ ᱦᱤᱡᱩᱜᱼᱟ ᱟᱞᱮ ᱧᱮᱞᱛᱮ ᱦᱚᱲ ᱦᱚᱸᱠᱚ ᱪᱮᱫᱚᱜᱼᱟ ᱟᱨ ᱟᱠᱚ ᱦᱚᱸ ᱚᱱᱠᱟ ᱜᱮ ᱛᱩᱢᱫᱟᱜ ᱴᱟᱢᱟᱠ ᱠᱚ ᱥᱟᱡᱟᱣᱟ ᱡᱟᱦᱟᱸ ᱮᱱᱮᱡ ᱡᱟᱭᱜᱟ ᱨᱮ ᱮᱱᱮᱡ ᱟᱠᱷᱲᱟ ᱨᱮ ᱟᱨ ᱵᱟᱝ ᱦᱩᱭᱮᱱ ᱡᱟᱦᱟᱸ ᱵᱚᱞ ᱮᱱᱮᱡ ᱜᱚᱰᱟ ᱠᱚᱨᱮ ᱥᱯᱳᱨᱴ ᱦᱩᱭᱩᱜᱼᱟ ᱚᱱᱟ ᱠᱚᱨᱮ ᱦᱚᱸ ᱮᱱᱮᱡ ᱠᱚᱠᱚ ᱤᱫᱤ ᱠᱚᱣᱟ ᱤᱱᱟᱹ ᱫᱚ ᱡᱷᱚᱛᱚ ᱜᱮ ᱥᱟᱡᱟᱣ ᱠᱟᱛᱮ ᱠᱚ ᱤᱫᱤᱭᱟ ᱟᱨ ᱚᱱᱟ ᱠᱚᱨᱮ ᱠᱚ ᱨᱩᱭᱟ ᱟᱨ ᱟᱞᱮ ᱫᱚᱞᱮ ᱮᱱᱮᱡᱼᱟ ᱚᱱᱟᱛᱮ ᱟᱞᱮ ᱫᱚ ᱨᱩᱨᱩ ᱠᱚᱫᱚ ᱟᱹᱰᱤ ᱵᱮᱥ ᱞᱮ ᱵᱩᱡᱷᱟᱹᱣᱟ ᱟᱨ ᱮᱱᱮᱡ ᱦᱚᱸ ᱟᱹᱰᱤ ᱵᱮᱥᱞᱮ ᱵᱩᱡᱷᱟᱹᱣᱟ